ᱟᱞᱮ ᱪᱟᱥᱤ ᱦᱚᱲ ᱡᱟᱦᱟᱸ ᱟᱞᱮ ᱠᱚᱞᱮ ᱪᱟᱥ ᱟᱠᱟᱫᱟ ᱦᱩᱲᱩ ᱡᱚ ᱠᱚ ᱩᱛᱩ ᱠᱚ ᱚᱱᱟ ᱰᱷᱮᱨ ᱫᱟᱜ ᱛᱮ ᱛᱟᱞᱮ ᱡᱚᱛᱚ ᱯᱷᱚᱥᱚᱞ ᱠᱷᱟᱨᱟᱯᱮᱱᱟ ᱚᱱᱟ ᱠᱷᱟᱨᱟᱯᱮᱱᱟ ᱚᱱᱟ ᱠᱷᱟᱛᱤᱨ ᱟᱞᱮ ᱟᱱ ᱠᱤᱥᱟᱹᱱ ᱵᱷᱚᱣᱟᱱ ᱨᱮ ᱦᱮ ᱢᱤᱫᱴᱟᱝ ᱯᱚᱛᱨᱚ ᱛᱮᱞᱮ ᱵᱟᱰᱟᱭ ᱦᱚᱪᱚᱭᱮᱫ ᱢᱮᱭᱟ ᱡᱮ ᱟᱞᱮ ᱦᱟᱸᱜ ᱡᱟᱦᱟᱛᱤᱱᱟᱹᱜ ᱯᱷᱳᱥᱚᱞ ᱛᱟᱞᱮ ᱠᱷᱟᱨᱟᱯᱟᱠᱟᱱᱟ ᱚᱱᱟ ᱨᱮᱱᱟᱝ ᱜᱮ ᱟᱢᱜᱮ ᱞᱟᱹᱭᱟᱢ ᱠᱟᱱᱟᱞᱮ ᱦᱮ ᱱᱚᱣᱟ ᱯᱚᱛᱨᱚ ᱢᱟᱫᱫᱷᱚᱢ ᱛᱮ ᱦᱮ ᱡᱮᱢᱚᱱ ᱡᱟᱦᱟᱸ ᱛᱤᱱᱟᱹᱜ ᱟᱞᱮᱭᱟᱜ ᱯᱷᱚᱥᱚᱞ ᱠᱷᱟᱨᱟᱯ ᱟᱠᱟᱱᱟ ᱚᱱᱟᱨᱮ ᱟᱢ ᱜᱚᱲᱚᱢ ᱮᱢᱟᱞᱮᱭᱟ ᱡᱮᱢᱚᱱ ᱚᱱᱟ ᱯᱷᱚᱥᱚᱞ ᱡᱟᱦᱟᱸ ᱠᱷᱟᱨᱟᱯ ᱠᱟᱱᱟ ᱚᱱᱟ ᱨᱮᱱᱟᱝ ᱦᱮᱸ ᱠᱤᱪᱷᱩᱜᱟᱱ ᱠᱷᱚᱨᱪᱟ ᱦᱟᱠᱟᱱ ᱯᱩᱭᱥᱟᱹ ᱦᱚᱢ ᱮᱢ ᱫᱟᱲᱮᱭᱟᱞᱮ ᱠᱷᱟᱱ ᱟᱹᱰᱤ ᱵᱷᱟᱹᱜᱤ ᱠᱚᱜᱼᱟ ᱟᱨ ᱰᱷᱮᱨ ᱥᱤᱛᱩᱝ ᱫᱤᱱ ᱦᱚᱸ ᱦᱚᱸ ᱫᱟᱜ ᱨᱮᱱᱟᱝ ᱚᱥᱩᱵᱤᱫᱷᱟ ᱦᱩᱭᱩᱜ ᱠᱟᱱᱟ ᱦᱟᱸ ᱚᱱᱟ ᱫᱟᱜ ᱨᱮᱭᱟᱜ ᱥᱩᱵᱤᱫᱷᱟ ᱦᱚᱸᱢ ᱮᱢᱟ ᱞᱮᱭᱟ ᱡᱟᱦᱟᱸ ᱞᱮᱠᱟᱛᱮ ᱟᱞᱮ ᱠᱤᱥᱟᱹᱱ ᱠᱚ ᱡᱮ ᱵᱷᱟᱹᱜᱤ ᱥᱟᱸᱦᱤᱡ ᱦᱮᱡ ᱡᱮ ᱡᱚ ᱠᱚ ᱥᱮ ᱩᱛᱩ ᱠᱚ ᱠᱚ ᱥᱮ ᱦᱩᱲᱩ ᱠᱚ ᱵᱷᱟᱹᱜᱤ ᱛᱮᱞᱮ ᱪᱟᱥ ᱥᱟ ᱦᱟ ᱤᱱᱟᱹ ᱫᱚ ᱟᱵᱚ ᱵᱷᱟᱨᱚᱛ ᱡᱟᱠᱟᱛ ᱨᱱᱱ ᱡᱟᱦᱟᱸ ᱛᱤᱱᱟᱹᱜ ᱦᱟᱸᱜ ᱢᱟᱹᱱᱣᱟ ᱠᱚ ᱢᱮᱱᱟᱜ ᱵᱚᱱᱟ ᱦᱟᱸ ᱡᱟᱦᱟᱸ ᱟᱵᱚ ᱫᱟᱠᱟ ᱩᱛᱩ ᱞᱟᱹᱜᱤᱱ ᱟᱞᱚᱵᱚᱱ ᱠᱚᱥᱴᱚᱜ ᱢᱟ ᱡᱮᱢᱚᱱ ᱚᱱᱛᱮ ᱦᱮ ᱦᱮ ᱵᱷᱟᱹᱜᱤᱛᱮ ᱦᱮ ᱯᱷᱚᱥᱚᱞ ᱦᱩᱭᱩᱜ ᱠᱷᱟᱱ ᱵᱟᱵᱚ ᱠᱚᱥᱴᱚᱜᱼᱟ ᱚᱱᱟᱜᱮ ᱟᱢᱴᱷᱮᱱ ᱦᱮᱸ ᱥᱚᱫᱚᱨᱮᱫ ᱟᱞᱮ ᱡᱮᱢᱚᱱ ᱦᱚᱱᱛᱮ ᱟᱞᱮ ᱱᱚᱣᱟᱨᱮ ᱜᱚᱲᱚᱢ ᱮᱢᱟ ᱦᱟᱞᱮᱭᱟ ᱠᱷᱟᱱ ᱟᱹᱰᱤ ᱵᱷᱟᱹᱜᱤ ᱠᱚᱜᱼᱟ